ᱫᱷᱚᱨᱚᱢ ᱟᱹᱭᱩᱨᱤᱭᱟᱹ ᱠᱚᱫᱚ ᱟᱹᱰᱤᱜᱮ ᱢᱮᱱᱟᱜ ᱠᱚᱣᱟ ᱫᱷᱚᱨᱚᱢ ᱫᱚ ᱟᱹᱰᱤ ᱜᱮᱠᱚ ᱞᱟᱦᱟ ᱤᱫᱤ ᱨᱮᱱᱟᱜ ᱠᱚ ᱪᱮᱥᱴᱟᱭᱮᱫᱟ ᱡᱷᱚᱛᱚ ᱜᱮ ᱟᱹᱰᱤ ᱵᱷᱟᱹᱜᱤᱧ ᱟᱹᱭᱠᱟᱹᱣ ᱠᱚᱣᱟ ᱟᱨ ᱤᱧᱦᱚᱸ ᱚᱱᱟ ᱟᱹᱰᱤ ᱵᱷᱟᱹᱜᱤᱧ ᱟᱹᱭᱠᱟᱹᱣᱟ ᱚᱱᱟᱛᱮ ᱡᱚᱛᱚᱜᱮ ᱫᱷᱚᱨᱚᱢ ᱟᱹᱭᱩᱨᱤᱭᱟᱹ ᱠᱚᱧ ᱥᱟᱱᱟᱢ ᱜᱮ ᱟᱹᱰᱤ ᱵᱷᱟᱹᱜᱤᱧ ᱟᱹᱭᱠᱟᱹᱣ ᱠᱚᱣᱟ ᱟᱨ ᱤᱧ ᱜᱷᱟᱨᱚᱸᱡᱽ ᱨᱮᱦᱚᱸ ᱟᱹᱰᱤ ᱵᱷᱟᱹᱜᱤᱧ ᱟᱹᱭᱠᱟᱹᱣᱟ